ᱟᱞᱮ ᱢᱟᱞᱫᱟ ᱦᱚᱱᱚᱛ ᱨᱮᱫᱚ ᱥᱚᱨᱦᱟᱭ ᱯᱚᱨᱚᱵᱽ ᱠᱚᱨᱮ ᱫᱚ ᱩᱛᱩ ᱫᱟᱠᱟᱭᱟᱞᱮ ᱥᱩᱠᱨᱤ ᱡᱤᱞ ᱟᱨ ᱦᱟᱹᱠᱩ ᱯᱳᱞᱴᱨᱤ ᱡᱤᱞ ᱚᱱᱟ ᱠᱚᱜᱮᱞᱮ ᱩᱛᱩ ᱫᱟᱠᱟᱭᱟ ᱟᱨ ᱡᱷᱚᱛᱚ ᱯᱮᱲᱟ ᱠᱚᱞᱮ ᱞᱟᱹᱭ ᱟᱠᱚᱣᱟ ᱟᱨ ᱯᱚᱨᱚᱵᱽ ᱨᱮᱫᱚ ᱠᱚ ᱦᱤᱡᱩᱜᱼᱟ ᱟᱨ ᱯᱚᱨᱚᱵᱽ ᱨᱮᱫᱚ ᱵᱮᱥ ᱵᱷᱟᱹᱜᱤ ᱜᱮᱞᱮ ᱢᱟᱱᱟᱣᱟ ᱢᱚᱡᱽ ᱜᱮ ᱠᱩᱞᱦᱤ ᱠᱚ ᱟᱛᱳ ᱴᱚᱞᱟ ᱠᱚ ᱥᱟᱯᱲᱟᱣ ᱛᱟᱦᱮᱱᱟ ᱟᱨ ᱡᱚᱛᱚ ᱟᱛᱳ ᱨᱮᱱ ᱦᱚᱲ ᱚᱱᱠᱟ ᱜᱮᱞᱮ ᱥᱟᱯᱲᱟᱣ ᱠᱚᱜᱼᱟ ᱟᱨ ᱥᱚᱨᱦᱟᱭ ᱨᱮ ᱡᱚᱛᱚ ᱦᱚᱲ ᱴᱷᱮᱱ ᱜᱮ ᱡᱚᱢ ᱵᱟᱲᱟᱭᱟ ᱡᱟᱦᱟᱸᱭ ᱠᱚ ᱯᱮᱲᱟ ᱠᱚᱦᱚᱸ ᱥᱮ ᱟᱞᱮ ᱠᱚᱦᱚᱸ ᱟᱛᱳ ᱨᱮᱱ ᱦᱚᱲ ᱠᱚᱦᱚᱸ ᱟᱨ ᱮᱱᱮᱡ ᱥᱮᱨᱮᱧ ᱠᱚᱦᱚᱸ ᱢᱚᱡᱽ ᱜᱮ ᱦᱩᱭᱩᱜᱚᱜᱼᱟ ᱟᱫᱚ ᱟᱹᱰᱤ ᱟᱸᱴ ᱜᱮᱞᱮ ᱮᱱᱮᱡ ᱥᱮᱨᱮᱧᱟ ᱥᱚᱨᱦᱟᱭ ᱯᱚᱨᱚᱵᱽ ᱨᱮᱫᱚ